ᱩᱛᱛᱚᱨ ᱵᱷᱟᱨᱚᱛ ᱟᱨ ᱫᱚᱠᱠᱷᱤᱱ ᱵᱷᱟᱨᱚᱛ ᱢᱩᱫᱽᱨᱮ ᱢᱩᱬᱩᱫ ᱞᱟᱠᱪᱟᱨ ᱟᱱᱟᱜ ᱵᱷᱮᱜᱟᱨ ᱫᱚ ᱢᱮᱱᱟᱜ ᱜᱮᱭᱟ ᱡᱮᱞᱮᱠᱟ ᱯᱟᱹᱨᱥᱤ ᱨᱚᱲ ᱨᱚᱯᱚᱲ ᱨᱮᱦᱚᱸ ᱴᱚᱴᱷᱟ ᱠᱤᱭᱟᱹ ᱵᱷᱤᱱᱟᱹ ᱵᱷᱤᱱᱟᱹ ᱦᱩᱭᱩᱜ ᱜᱮᱭᱟ ᱡᱮᱞᱮᱠᱟ ᱚᱠᱚᱭ ᱠᱚᱫᱚ ᱛᱩᱯᱩ ᱵᱚᱱ ᱢᱮᱱᱟ ᱟᱨ ᱚᱠᱟ ᱥᱮᱱ ᱫᱚ ᱯᱟᱭᱨᱟᱜ ᱥᱮ ᱩᱢᱩᱜ ᱦᱚᱸᱵᱚᱱ ᱢᱮᱱ ᱜᱮᱭᱟ ᱟᱨ ᱡᱚᱢᱟᱜ ᱧᱩᱣᱟᱜ ᱦᱚᱸ ᱴᱚᱴᱷᱟᱠᱤᱭᱟᱹ ᱟᱞᱟᱫᱟ ᱥᱮ ᱵᱷᱤᱱᱟᱹ ᱵᱷᱤᱱᱟᱹ ᱦᱩᱭ ᱫᱟᱲᱮᱭᱟᱜ ᱜᱮᱭᱟ ᱟᱨ ᱦᱚᱨᱚᱜ ᱵᱟᱸᱫᱮ ᱦᱚᱸ ᱴᱚᱴᱷᱟᱠᱤᱭᱟᱹ ᱵᱷᱮᱜᱟᱨ ᱵᱷᱮᱜᱟᱨ ᱦᱩᱭ ᱫᱟᱲᱮᱭᱟᱛᱟᱵᱚᱱᱟ ᱟᱨ ᱴᱚᱴᱷᱟᱠᱤᱭᱟᱹ ᱟᱵᱚᱣᱟᱜ ᱨᱟᱡᱽ ᱟᱹᱨᱤ ᱦᱚᱸ ᱵᱷᱤᱱᱟᱹ ᱵᱷᱤᱱᱟᱹ ᱜᱮᱛᱟᱵᱚᱱᱟ ᱥᱮ ᱟᱵᱚᱣᱟᱜ ᱡᱟᱦᱟᱸ ᱚᱞᱚᱜ ᱯᱟᱲᱦᱟᱣ ᱥᱮᱪᱮᱫ ᱠᱟᱱ ᱛᱟᱵᱚᱱᱟ ᱚᱱᱟ ᱦᱚᱸ ᱟᱵᱚᱣᱟᱜ ᱴᱚᱴᱷᱟ ᱠᱤᱭᱟᱹ ᱵᱷᱤᱱᱟᱹ ᱵᱷᱤᱱᱟᱹ ᱥᱮ ᱵᱷᱮᱜᱟᱨ ᱵᱷᱮᱜᱟᱨ ᱚᱞᱚᱜ ᱯᱟᱲᱦᱟᱣ ᱫᱚ ᱦᱳᱭ ᱫᱟᱲᱮᱭᱟ ᱛᱟᱵᱚᱱ ᱜᱮᱭᱟ